ᱤᱧᱫᱚ ᱢᱤᱫᱴᱟᱝ ᱚᱱᱚᱞᱤᱭᱟᱹ ᱠᱟᱹᱱᱟᱹᱧ ᱤᱧᱫᱩᱧ ᱚᱞᱟ ᱥᱮᱨᱮᱧᱤᱧ ᱚᱞᱟ ᱚᱱᱚᱬᱦᱮᱧ ᱚᱞᱟ ᱠᱟᱹᱦᱱᱤ ᱠᱚᱧ ᱚᱞᱟ ᱱᱚᱣᱟ ᱠᱚᱧ ᱚᱞᱟ

ᱡᱟᱹᱛᱤ ᱨᱮᱱᱟᱜ ᱥᱟᱶᱛᱟ ᱨᱮᱱᱟᱜ ᱥᱟᱱᱛᱟᱲ ᱥᱟᱶᱛᱟ ᱨᱮᱱᱟᱜ ᱟᱨ ᱟᱹᱨᱤᱪᱟᱹᱞᱤ ᱠᱚ ᱪᱮᱫ ᱞᱮᱠᱟ ᱚᱱᱟ ᱪᱮᱛᱟᱱ ᱠᱚᱛᱤᱧ

ᱟᱨ ᱟᱵᱚᱣᱟᱜ ᱥᱚᱦᱚᱨᱟᱭ ᱯᱟᱨᱟᱵᱽ ᱠᱚ ᱪᱮᱫ ᱞᱮᱠᱟ ᱦᱩᱭᱩᱜᱼᱟ ᱚᱱᱟ ᱠᱚ ᱠᱟᱹᱦᱱᱤ ᱟᱠᱟᱨᱛᱮᱧ ᱚᱞᱟ ᱤᱠᱷᱟᱹᱱ ᱤᱧ ᱞᱟᱹᱜᱤᱫ ᱢᱤᱫ ᱚᱞᱫᱚ ᱟᱹᱰᱤ ᱠᱚᱥᱴᱚᱧ ᱵᱩᱡᱷᱟᱹᱣᱟ ᱪᱮᱫ ᱠᱟᱱᱟ ᱚᱱᱟ ᱚᱞ

ᱟᱵᱚ ᱯᱟᱛᱷᱟᱢ ᱠᱟᱱᱟ ᱚᱱᱟ ᱯᱟᱛᱷᱟᱢ ᱚᱞᱫᱚ ᱟᱹᱰᱤ ᱠᱚᱥᱴᱚᱜᱤᱧ ᱵᱩᱡᱷᱟᱹᱣᱟ ᱚᱱᱟ ᱞᱟᱹᱜᱤᱫᱼᱛᱮ ᱤᱧᱫᱚ ᱚᱱᱟᱞᱮᱠᱟᱱᱟᱜ ᱚᱞᱫᱚ ᱵᱟᱹᱧ ᱚᱞ ᱫᱟᱲᱮᱭᱟᱜᱼᱟ ᱤᱠᱷᱟᱹᱱ ᱠᱟᱹᱦᱱᱤ ᱠᱚ ᱥᱮᱨᱮᱧ ᱠᱚ ᱤᱧ ᱚᱞ ᱚᱪᱚᱣᱟᱹᱧᱢᱮ ᱚᱱᱟ ᱠᱚᱫᱚ ᱟᱹᱰᱤ ᱟᱞᱜᱟᱛᱮ ᱟᱹᱰᱤ ᱞᱚᱜᱚᱱᱛᱮ ᱥᱚᱸᱜᱮ ᱠᱮ ᱥᱚᱸᱜᱮᱜᱮ ᱱᱚᱣᱟ ᱚᱱᱚᱬᱦᱮ ᱠᱚᱫᱚᱧ ᱚᱞ ᱫᱟᱲᱮᱭᱟᱜᱼᱟ ᱡᱟᱦᱟᱭ ᱠᱚ ᱫᱷᱟᱨᱟ

ᱵᱟᱦᱟᱨᱮ ᱪᱮᱫ ᱠᱷᱟᱹᱛᱤᱨ ᱠᱚ ᱵᱟᱦᱟᱜ ᱠᱟᱱᱟ ᱚᱱᱟ ᱪᱮᱛᱟᱱ ᱛᱮᱭᱟᱜ ᱦᱚᱸ ᱟᱹᱰᱤ ᱪᱮᱨᱦᱟ ᱥᱩᱥᱟᱹᱨ ᱥᱟᱺᱦᱤᱡ ᱟᱵᱚᱠᱚ ᱚᱞ ᱟᱠᱟᱨᱛᱮ ᱟᱵᱚᱨᱮᱱ ᱟᱹᱫᱤᱵᱟᱹᱥᱤ ᱥᱮ ᱥᱟᱶᱛᱟᱨᱮᱱ ᱥᱟᱱᱛᱟᱲ ᱠᱚ

ᱚᱞ ᱟᱠᱟᱨᱛᱮ ᱜᱤᱫᱽᱨᱟᱹ ᱯᱤᱫᱽᱨᱟᱹ ᱠᱚᱧ ᱵᱩᱡᱷᱟᱹᱣ ᱚᱪᱚ ᱫᱟᱲᱮᱭᱟᱠᱚᱣᱟ